ᱟᱵᱚ ᱵᱮᱝᱜᱚᱞᱨᱮ ᱡᱚᱛᱚᱠᱷᱚᱱ ᱞᱟᱹᱠᱛᱤᱭᱟᱱᱟᱜ ᱞᱟᱠᱪᱟᱨᱫᱚ ᱦᱩᱭᱩᱜ ᱠᱟᱱᱟ ᱟᱵᱚ ᱚᱠᱟ ᱢᱟᱹᱦᱱᱟᱹ ᱥᱮᱨᱣᱟ ᱨᱮᱱᱟᱜ ᱞᱟᱭᱞᱟᱠᱪᱟᱨ ᱚᱠᱟᱴᱟᱜ ᱵᱚᱸᱜᱟᱵᱩᱨᱩ ᱠᱚ ᱢᱮᱱᱟᱜ ᱛᱟᱵᱚᱱᱟ ᱚᱱᱟ ᱥᱚᱸᱜᱮᱛᱮ ᱟᱵᱚᱣᱟᱜ ᱮᱱᱮᱡᱼᱥᱮᱨᱮᱧ ᱡᱚᱯᱲᱟᱣ ᱢᱮᱱᱟᱜᱼᱟ ᱟᱫᱚ ᱚᱱᱟ ᱵᱚᱸᱜᱟᱵᱩᱨᱩ ᱥᱚᱸᱜᱮᱛᱮ ᱚᱱᱟ ᱥᱮᱨᱮᱧᱠᱚ ᱥᱮ ᱚᱱᱟ ᱨᱩᱼᱨᱟᱦᱟᱠᱚ ᱵᱮᱯᱟᱨ ᱢᱮᱱᱟᱜᱼᱟ ᱱᱚᱣᱟᱠᱚ ᱡᱚᱜᱟᱣ ᱫᱚᱦᱚ ᱨᱮᱱᱟᱜ ᱞᱟᱹᱠᱛᱤ ᱢᱮᱱᱟᱜᱼᱟ ᱡᱮᱞᱮᱠᱟ ᱟᱵᱚᱫᱚ ᱵᱟᱦᱟ ᱵᱚᱸᱜᱟᱨᱮ ᱵᱟᱦᱟ ᱡᱟᱦᱮᱨ ᱨᱮ ᱡᱚᱠᱷᱚᱱ ᱯᱩᱡᱟᱹ ᱦᱩᱭᱩᱜᱼᱟ ᱚᱱᱟ ᱯᱩᱡᱟᱹ ᱚᱠᱛᱮᱨᱮ ᱵᱟᱦᱟ ᱥᱮᱨᱮᱧ ᱠᱚ ᱢᱮᱱᱟᱜᱼᱟ ᱵᱟᱦᱟ ᱨᱩ ᱢᱮᱱᱟᱜᱼᱟ ᱦᱮᱸ ᱱᱚᱣᱟᱠᱚ ᱩᱱ ᱥᱚᱢᱚᱭ ᱡᱚᱜᱟᱣ ᱞᱟᱹᱠᱛᱤᱭᱟᱱᱟᱜ ᱢᱮᱱᱟᱜ ᱛᱟᱵᱚᱱᱟ ᱤᱱᱟᱹ ᱠᱟᱛᱮᱫ ᱡᱮᱢᱚᱱ ᱮᱨᱚᱜ ᱯᱩᱡᱟᱹ ᱢᱮᱱᱟᱜ ᱛᱟᱵᱚᱱᱟ ᱮᱨᱚᱜ ᱯᱩᱡᱟᱹᱨᱮ ᱫᱮᱵᱟᱼᱥᱮᱵᱟᱨᱮ ᱚᱸᱰᱮ ᱵᱚᱸᱜᱟᱵᱩᱨᱩ ᱚᱸᱰᱮᱦᱚᱸ ᱮᱨᱚᱜ ᱥᱮᱨᱮᱧᱠᱚ ᱢᱮᱱᱟᱜᱼᱟ ᱱᱚᱣᱟᱠᱚ ᱵᱟᱧᱪᱟᱣ ᱫᱚᱦᱚ ᱡᱟᱹᱨᱩᱲ ᱢᱮᱱᱟᱜ ᱛᱟᱵᱚᱱᱟ ᱤᱱᱟᱹ ᱠᱟᱛᱮᱫ ᱦᱩᱭᱩᱜ ᱠᱟᱱᱟ ᱡᱚᱠᱷᱚᱱ ᱦᱩᱲᱩ ᱨᱚᱦᱚᱭ ᱚᱠᱛᱮ ᱦᱩᱲᱩ ᱵᱟᱹᱭᱦᱟᱹᱲ ᱨᱮᱠᱚ ᱨᱚᱦᱚᱭᱟ ᱩᱱᱥᱚᱢᱚᱭᱦᱚᱸ ᱦᱩᱲᱩᱨᱚᱦᱚᱭ ᱥᱮᱨᱮᱧᱠᱚ ᱢᱮᱱᱟᱜᱼᱟ ᱟᱫᱚ ᱱᱚᱣᱟᱠᱚᱦᱚᱸ ᱵᱟᱧᱪᱟᱣ ᱫᱚᱦᱚ ᱡᱟᱹᱨᱩᱲ ᱞᱟᱹᱠᱛᱤ ᱢᱮᱱᱟᱜ ᱛᱟᱵᱚᱱᱟ ᱫᱟᱥᱟᱸᱭ ᱵᱚᱸᱜᱟᱨᱮ ᱡᱚᱠᱷᱚᱱ ᱫᱟᱥᱟᱸᱭ ᱥᱮᱨᱮᱧ ᱢᱮᱱᱟᱜᱼᱟ ᱮᱱᱮᱡ ᱢᱮᱱᱟᱜᱼᱟ ᱨᱩ ᱢᱮᱱᱟᱜᱼᱟ ᱱᱚᱣᱟᱠᱚ ᱵᱟᱧᱪᱟᱣ ᱫᱚᱦᱚ ᱡᱟᱹᱨᱩᱲ ᱛᱟᱵᱚᱱᱟ ᱚᱱᱟ ᱥᱚᱸᱜᱮᱛᱮ ᱥᱚᱦᱚᱨᱟᱭ ᱵᱚᱸᱜᱟ ᱡᱚᱠᱷᱚᱱ ᱵᱚᱞᱚᱜ ᱠᱟᱱᱟ ᱟᱵᱚᱣᱟᱜ ᱥᱟᱹᱨᱤ ᱥᱚᱦᱚᱨᱟᱭ ᱨᱮᱭᱟᱜ ᱡᱮ ᱮᱱᱮᱡᱼᱥᱮᱨᱮᱧ ᱢᱮᱱᱟᱜ ᱛᱟᱵᱚᱱᱟ ᱱᱚᱣᱟᱠᱚ ᱨᱩ ᱢᱮᱱᱟᱜ ᱛᱟᱵᱚᱱᱟ ᱱᱚᱣᱟᱠᱚᱦᱚᱸ ᱮᱠᱫᱚᱢ ᱡᱚᱜᱟᱣ ᱫᱚᱦᱚ ᱡᱟᱹᱨᱩᱲ ᱛᱟᱵᱚᱱᱟ ᱚᱱᱠᱟ ᱞᱮᱠᱟᱛᱮ ᱥᱟᱠᱨᱟᱛᱨᱮ ᱢᱮᱱᱟᱜ ᱛᱟᱵᱚᱱᱟ ᱟᱵᱚ ᱟᱭᱢᱟ ᱥᱚᱢᱚᱭ ᱟᱭᱢᱟ ᱨᱚᱠᱚᱢ ᱥᱮᱨᱣᱟ ᱨᱮᱭᱟᱜ ᱞᱟᱭᱞᱟᱠᱪᱟᱨ ᱮᱱᱮᱡᱼᱥᱮᱨᱮᱧ ᱵᱚᱸᱜᱟᱠᱚ ᱵᱩᱨᱩ ᱢᱮᱱᱟᱜ ᱛᱟᱵᱚᱱᱟ ᱯᱚᱨᱚᱵᱽᱼᱯᱚᱨᱵᱟᱥ ᱢᱮᱱᱟᱜ ᱛᱟᱵᱚᱱᱟ ᱟᱵᱚ ᱚᱱᱟ ᱥᱚᱸᱜᱮ ᱟᱵᱚᱣᱟᱜ ᱱᱚᱣᱟ ᱞᱟᱭᱞᱟᱠᱪᱟᱨ ᱮᱱᱮᱡᱼᱥᱮᱨᱮᱧ ᱡᱚᱲᱟᱣ ᱢᱮᱱᱟᱜᱼᱟ ᱟᱫᱚ ᱚᱱᱟᱠᱚᱦᱚᱸ ᱟᱹᱰᱤ ᱞᱟᱹᱠᱛᱤᱭᱟᱱᱟᱜ ᱠᱟᱱᱟ ᱟᱨ ᱚᱱᱟᱠᱚᱵᱚ ᱟᱫ ᱞᱮᱠᱷᱟᱱ ᱟᱵᱚᱜᱮᱵᱚ ᱟᱫ ᱩᱛᱟᱹᱨᱚᱜᱼᱟ ᱟᱨ ᱟᱹᱨᱤᱪᱟᱹᱞᱤ ᱞᱮᱠᱟᱛᱮ ᱢᱮᱱᱚᱜᱚᱜᱼᱟ ᱟᱵᱚᱣᱟᱜ ᱟᱹᱨᱤᱪᱟᱹᱞᱤᱨᱮ ᱢᱮᱱᱟᱜᱼᱟ ᱱᱚᱝᱠᱟ ᱟᱵᱚᱫᱚ ᱯᱮᱲᱟᱠᱚ ᱦᱮᱡᱞᱮᱱ ᱠᱷᱟᱱ ᱚᱸᱰᱮ ᱵᱤᱞ ᱢᱟᱹᱪᱤ ᱵᱤᱞ ᱜᱟᱰᱳᱵᱚ ᱮᱢᱟᱣᱟᱠᱚᱣᱟ ᱞᱚᱴᱟ ᱫᱟᱜᱟᱛᱮ ᱰᱚᱵᱚᱜᱼᱡᱚᱦᱟᱨ ᱢᱮᱱᱟᱜ ᱛᱟᱵᱚᱱᱟ ᱵᱩᱜᱤᱼᱡᱩᱫᱟᱹ ᱢᱮᱱᱟᱜ ᱛᱟᱵᱚᱱᱟ ᱟᱨᱦᱚᱸ ᱱᱚᱝᱠᱟᱱᱟᱜ ᱢᱮᱱᱟᱜᱼᱟ ᱟᱹᱨᱤᱪᱟᱹᱞᱤ ᱟᱵᱚᱫᱚ ᱱᱚᱜᱼᱚᱭ ᱥᱟᱹᱜᱟᱭᱼᱥᱚᱢᱯᱚᱠ ᱱᱚᱣᱟᱦᱚᱸ ᱡᱚᱜᱟᱣᱫᱚᱦᱚ ᱡᱟᱹᱨᱩᱲ ᱢᱮᱱᱟᱜᱼᱟ ᱟᱵᱚᱵᱚ ᱱᱚᱜᱼᱚᱭ ᱜᱚᱜᱚᱼᱵᱟᱵᱟ ᱡᱮᱢᱚᱱ ᱜᱚᱼᱵᱟᱵᱟᱵᱚᱱ ᱢᱮᱛᱟᱣᱟᱠᱚ ᱠᱟᱱᱟ ᱚᱱᱟ ᱥᱚᱸᱜᱮ ᱦᱤᱞᱤ ᱫᱟᱹᱭ ᱟᱭᱢᱟ ᱨᱚᱠᱚᱢ ᱥᱟᱹᱜᱟᱹᱭᱼᱥᱚᱢᱯᱚᱠ ᱢᱮᱱᱟᱜ ᱛᱟᱵᱚᱱᱟ ᱱᱚᱣᱟᱠᱚ ᱵᱟᱧᱪᱟᱣ ᱫᱚᱦᱚᱭ ᱮᱠᱟᱞᱛᱮ ᱡᱟᱹᱨᱩᱲᱠᱟᱱ ᱛᱟᱵᱚᱱᱟ ᱚᱱᱟ ᱚᱱᱟ ᱵᱟᱫ ᱠᱟᱛᱮᱫ ᱟᱵᱚᱣᱟᱜ ᱱᱮᱭᱟᱢᱼᱱᱮᱢᱟᱪᱟᱨ ᱟᱵᱚᱣᱟᱜ ᱟᱛᱳ ᱨᱮᱭᱟᱜ ᱢᱟᱺᱡᱷᱤ ᱟᱹᱱᱟᱹᱨᱤ ᱞᱮᱠᱟᱛᱮᱜᱮ ᱱᱚᱸᱰᱮ ᱥᱮᱨᱣᱟ ᱨᱮᱱᱟᱜ ᱟᱹᱱ ᱵᱤᱪᱟᱹᱨᱠᱚ ᱢᱮᱱᱟᱜᱼᱟ ᱱᱚᱣᱟᱠᱚᱦᱚᱸ ᱡᱚᱜᱟᱣᱫᱚᱦᱚ ᱞᱟᱹᱠᱛᱤ ᱢᱮᱱᱟᱜᱼᱟ ᱟᱨ ᱱᱚᱣᱟᱠᱚ ᱟᱹᱨᱤᱪᱟᱹᱞᱤ ᱱᱤᱭᱚᱢᱼᱱᱮᱢᱟᱪᱟᱨ ᱟᱵᱚᱣᱟᱜ ᱟᱪᱟᱨᱼᱵᱮᱵᱚᱦᱟᱨ ᱡᱩᱫᱤ ᱟᱵᱚ ᱟᱫ ᱞᱮᱠᱷᱟᱡ ᱢᱤᱫ ᱫᱤᱱ ᱦᱟᱯᱮᱱ ᱟᱵᱚᱦᱚᱸ ᱟᱫᱚᱜ ᱦᱩᱭᱩᱜ ᱛᱟᱵᱚᱱᱟ ᱚᱱᱟ ᱞᱮᱠᱟᱛᱮ ᱱᱚᱣᱟᱠᱚ ᱡᱚᱜᱟᱣ ᱫᱚᱦᱚ ᱫᱚ ᱮᱠᱟᱞᱛᱮ ᱞᱟᱹᱠᱛᱤᱜᱮ ᱢᱮᱱᱟᱜ ᱛᱟᱵᱚᱱᱟ